ᱱᱟᱦᱟᱜ ᱠᱚᱨᱮᱱ ᱜᱤᱫᱽᱨᱟᱹ ᱫᱚ ᱚᱞᱚᱜ ᱯᱟᱲᱦᱟᱜᱠᱚ ᱪᱮᱫ ᱮᱫᱛᱮ ᱱᱚᱶᱟ ᱤᱱᱴᱟᱨᱱᱮᱴ ᱵᱮᱝᱠᱤᱝ ᱰᱤᱡᱤᱴᱮᱞ ᱯᱮᱢᱮᱱᱴ ᱫᱚ ᱛᱟᱲᱟᱛᱟᱹᱲᱤ ᱜᱮᱠᱩ ᱵᱩᱡᱷᱟᱹᱣ ᱫᱟᱲᱤᱭᱟᱜ ᱠᱟᱱᱛᱮᱠᱚ ᱩᱱᱠᱩ ᱢᱚᱫᱽᱫᱷᱮᱨᱮ ᱫᱚ ᱵᱷᱟᱜᱮ ᱜᱮᱠᱩ ᱵᱩᱡᱷᱟᱹᱣ ᱮᱫᱟ ᱟᱨᱠᱤ ᱥᱩᱵᱤᱫᱷᱟᱜᱮ ᱠᱤᱱᱛᱩ ᱟᱞᱮ ᱞᱮᱠᱟᱱ ᱥᱮᱫᱟᱭ ᱦᱚᱲᱫᱚ ᱟᱞᱮᱫᱚ ᱩᱱᱟᱹᱜ ᱚᱞᱚᱜ ᱯᱟᱲᱦᱟᱜ ᱦᱚᱸ ᱵᱟᱞᱮ ᱵᱟᱲᱟᱭ ᱠᱟᱱ ᱛᱟᱦᱮᱫᱼᱟ ᱟᱨ ᱱᱚᱶᱟ ᱤᱱᱴᱟᱨᱱᱮᱴ ᱵᱮᱝᱠᱤᱝᱠᱚ ᱥᱮ ᱰᱤᱡᱤᱴᱮᱞ ᱯᱮᱢᱮᱱᱴ ᱫᱚ ᱟᱞᱮ ᱢᱚᱫᱽᱫᱷᱮᱨᱮ ᱟᱹᱰᱤ ᱟᱴᱜᱮ ᱠᱚᱥᱴᱚ ᱜᱮᱞᱮ ᱵᱩᱡᱷᱟᱹᱣᱮᱫᱟ